ᱞᱟᱦᱟ ᱛᱮᱱᱟᱜ ᱯᱤᱲᱦᱤ ᱠᱚ ᱡᱟᱦᱟᱸ ᱛᱟᱦᱮᱸ ᱠᱟᱱᱟ ᱱᱮᱛᱟᱨᱟᱜ ᱯᱤᱲᱦᱤ ᱠᱚ ᱡᱟᱦᱟᱸ ᱛᱟᱦᱮᱸ ᱠᱟᱱᱟ ᱚᱱᱟ ᱠᱚ ᱢᱚᱫᱽᱫᱷᱮ ᱟᱭᱢᱟ ᱜᱮ ᱥᱚᱢᱚᱭ ᱦᱤᱥᱟᱹᱵᱽ ᱛᱮ ᱵᱤᱵᱚᱨᱛᱚᱱ ᱠᱟᱱᱟ ᱵᱟ ᱯᱚᱨᱤᱵᱚᱨᱛᱚᱱ ᱦᱩᱭ ᱟᱠᱟᱱᱟ ᱡᱮᱢᱚᱱ ᱠᱤᱪᱷᱩ ᱠᱤᱪᱷᱩ ᱯᱚᱨᱤᱵᱚᱨᱛᱚᱱ ᱫᱚ ᱧᱮᱞ ᱧᱟᱢᱚᱜ ᱞᱮᱠᱟᱱ ᱧᱮᱞ ᱧᱟᱢᱚᱜ ᱠᱟᱱᱟ ᱞᱟᱦᱟᱛᱮᱱᱟᱜ ᱯᱤᱲᱦᱤ ᱫᱚ ᱡᱮᱢᱚᱱ ᱛᱟᱦᱮᱸ ᱠᱟᱱᱟ ᱡᱮ ᱦᱟᱯᱲᱟᱢ ᱠᱚᱴᱷᱮᱡ ᱦᱚᱸ ᱠᱤᱪᱷᱩ ᱠᱤᱪᱷᱩ ᱡᱤᱱᱤᱥ ᱵᱟᱲᱟᱭ ᱧᱟᱢᱚᱜ ᱠᱟᱱ ᱛᱟᱦᱮᱜ ᱱᱚᱜ ᱚᱭ ᱡᱮ ᱵᱟᱲᱟᱭ ᱧᱟᱢᱚᱜ ᱠᱟᱱ ᱛᱟᱦᱮᱸ ᱛᱚᱠᱷᱚᱱ ᱫᱚ ᱚᱞ ᱞᱮᱠᱟᱛᱮ ᱠᱚᱱᱚ ᱠᱤᱪᱷᱩ ᱜᱮ ᱥᱮ ᱨᱚᱠᱚᱢ ᱵᱟᱝ ᱧᱟᱢᱚᱜ ᱠᱟᱱ ᱛᱟᱦᱮᱸᱜᱼᱟ ᱛᱚᱠᱷᱚᱱ ᱫᱚ ᱡᱟᱥᱛᱤ ᱡᱤᱱᱤᱥ ᱜᱮ ᱠᱟᱛᱷᱟ ᱠᱟᱛᱷᱟ ᱛᱮᱜᱮ ᱪᱟᱞᱟᱜ ᱠᱟᱱ ᱛᱟᱦᱮᱱᱟ ᱡᱮᱢᱚᱱ ᱵᱮᱫᱽ ᱨᱮᱦᱚᱸ ᱥᱨᱩᱛᱤ ᱛᱮ ᱢᱤᱫᱴᱟᱝ ᱯᱨᱚᱪᱚᱞᱚᱱ ᱛᱟᱦᱮᱸ ᱠᱟᱱᱟ ᱛᱚᱠᱷᱚᱱ ᱚᱞᱚᱜ ᱯᱟᱲᱦᱟᱜ ᱵᱟᱠᱚ ᱵᱟᱲᱟᱭ ᱠᱟᱱ ᱛᱟᱦᱮᱸᱱᱟ ᱟᱨᱢᱤᱫ ᱦᱚᱲ ᱟᱨᱢᱤᱫ ᱦᱚᱲ ᱥᱚᱵᱽᱫᱚ ᱢᱟᱫᱽᱫᱷᱚᱢ ᱛᱮᱜᱮ ᱞᱟᱹᱭ ᱞᱟᱹᱭ ᱛᱮᱜᱮ ᱩᱱᱤ ᱦᱚᱸ ᱟᱸᱡᱚᱢ ᱟᱸᱡᱚᱢ ᱛᱮ ᱪᱮᱫ ᱟᱜᱩᱭᱮᱫ ᱛᱟᱦᱮᱸᱜᱼᱟ ᱚᱱᱟ ᱠᱚ ᱯᱤᱲᱦᱤ ᱠᱚᱦᱚᱸ ᱟᱨ ᱱᱮᱛᱟᱨᱟᱜ ᱯᱤᱲᱦᱤ ᱦᱤᱥᱟᱹᱵᱽ ᱛᱮᱦᱚᱸ ᱡᱟᱹᱥᱛᱤ ᱞᱤᱠᱷᱤᱛᱚ ᱯᱤᱲᱦᱤ ᱠᱟᱱᱟ ᱡᱟᱦᱟᱸ ᱠᱟᱫᱚ ᱚᱞᱟᱠᱚ ᱚᱞᱟᱠᱟᱛᱮ ᱠᱚ ᱫᱤᱥᱟᱹ ᱫᱚᱦᱚᱭᱫᱟ ᱥᱮ ᱠᱚ ᱯᱟᱲᱦᱟᱣ ᱠᱟᱛᱮ ᱠᱚ ᱵᱟᱲᱟᱭ ᱫᱟ ᱮᱵᱚᱝ ᱞᱟᱦᱟ ᱛᱮᱱᱟᱜ ᱯᱤᱲᱦᱤ ᱟᱨ ᱱᱮᱛᱟᱨ ᱯᱤᱲᱦᱤ ᱢᱩᱫᱽᱨᱮ ᱫᱚ ᱚᱱᱟᱜᱮ ᱥᱟᱢᱚᱧ ᱡᱚᱥᱥᱚ ᱫᱚᱦᱚᱭ ᱨᱮᱱᱟᱜ ᱪᱮᱥᱴᱟ ᱦᱩᱭᱩᱜᱼᱟ ᱯᱩᱨᱟᱹ ᱯᱩᱨᱤ ᱞᱟᱦᱟ ᱛᱮᱱᱟᱜ ᱯᱤᱲᱦᱤ ᱠᱚ ᱦᱤᱲᱤᱧ ᱞᱮᱠᱷᱟᱱ ᱫᱚ ᱵᱟᱝ ᱦᱩᱭᱩᱜᱼᱟ ᱪᱮᱫᱟᱢ ᱦᱤᱲᱤᱧᱟ ᱡᱮᱦᱮᱛᱩ ᱚᱱᱟ ᱟᱵᱚ ᱥᱚᱢᱟᱡᱽ ᱨᱮᱱᱟᱜ ᱢᱤᱫᱴᱮᱱ ᱞᱟᱹᱴᱩ ᱵᱷᱩᱢᱤᱠᱟ ᱠᱟᱱᱟ ᱡᱩᱫᱤ ᱡᱚᱛᱚ ᱜᱮ ᱱᱟᱣᱟ ᱛᱮ ᱱᱟᱣᱟ ᱦᱩᱭᱩᱜᱼᱟ ᱛᱟᱦᱚᱞᱮ ᱛᱚ ᱱᱟᱣᱟ ᱞᱮᱠᱟ ᱛᱮ ᱫᱚ ᱡᱚᱛᱚ ᱦᱚᱲ ᱵᱟᱠᱚ ᱵᱩᱡᱷᱟᱹᱣ ᱫᱟᱲᱮᱭᱟᱜᱼᱟ ᱵᱟᱠᱚ ᱵᱟᱲᱟᱭ ᱫᱟᱲᱮᱭᱟᱜᱼᱟ ᱛᱟᱨ ᱡᱚᱱᱱᱚ ᱞᱟᱦᱟ ᱨᱮᱱᱟᱜ ᱡᱤᱱᱤᱥ ᱠᱚᱦᱚᱸ ᱨᱟᱠᱟᱵ ᱟᱹᱜᱩ ᱦᱩᱭᱩᱜᱼᱟ ᱟᱨ ᱱᱟᱣᱟᱱᱟᱜ ᱡᱤᱱᱤᱥ ᱠᱚ ᱱᱟᱣᱟ ᱞᱮᱠᱟᱛᱮ ᱨᱟᱠᱟᱵᱽ ᱦᱩᱭᱩᱜᱼᱟ ᱵᱟᱝ ᱡᱩᱫᱤ ᱪᱮᱥᱴᱟ ᱛᱟᱦᱮᱸᱱᱟ ᱥᱮ ᱫᱟᱲᱮᱭᱟᱜ ᱠᱷᱟᱱ ᱫᱚ ᱠᱷᱩᱵᱽ ᱵᱷᱟᱜᱤ ᱵᱟᱱᱟᱨ ᱯᱤᱲᱦᱤ ᱜᱮ ᱢᱚᱴᱟ ᱢᱩᱴᱤ ᱠᱚᱢᱵᱟᱭᱤᱸᱰ ᱠᱟᱛᱮᱫ ᱪᱟᱞᱟᱣ ᱞᱮᱱ ᱠᱷᱟᱱ ᱫᱚ ᱵᱷᱟᱜᱮ ᱦᱩᱭᱩᱜᱼᱟ ᱥᱮ ᱚᱸᱰᱮ ᱟᱨ ᱦᱚᱸ ᱥᱚᱢᱟᱡᱽ ᱨᱮᱱᱟᱜ ᱟᱨᱚ ᱢᱤᱜᱴᱮᱡ ᱥᱴᱨᱚᱝ ᱛᱚᱭᱨᱤᱜᱼᱟ ᱵᱷᱮᱜᱟᱨ ᱵᱟᱝ ᱠᱟᱛᱮᱜ ᱡᱩᱫᱤ ᱚᱱᱟᱜᱮ ᱢᱤᱜ ᱥᱚᱸᱜᱮᱛᱮ ᱥᱟᱢᱚᱧᱡᱚᱥᱥᱚ ᱫᱚᱦᱚ ᱠᱟᱛᱮ ᱜᱮ ᱪᱟᱞᱟᱜ ᱜᱮ ᱤᱧ ᱫᱚ ᱤᱧᱟᱹᱜ ᱦᱤᱥᱟᱹᱵᱽ ᱛᱮᱧ ᱞᱟᱹᱭᱮᱫᱟ